ᱵᱤᱨᱵᱷᱩᱢ ᱦᱚᱱᱚᱛ ᱢᱩᱬᱩᱫ ᱥᱟᱜᱲᱟᱢ ᱨᱮᱭᱟᱜ ᱮᱴᱟᱜ ᱦᱚᱲᱟᱜ ᱠᱚᱫᱚ ᱨᱮᱞᱜᱟᱹᱰᱤ ᱵᱟᱥ ᱚᱴᱳ ᱴᱳᱴᱳ ᱟᱨᱚ ᱮᱢᱟᱱ ᱛᱮᱭᱟᱜ ᱠᱚ ᱢᱮᱱᱟᱜᱼᱟ ᱢᱤᱫᱴᱮᱱ ᱥᱟᱫᱷᱟᱨᱚᱱ ᱦᱚᱲ ᱞᱟᱹᱜᱤᱫ ᱢᱤᱫ ᱡᱟᱭᱜᱟ ᱠᱷᱚᱱ ᱟᱨ ᱢᱤᱫ ᱡᱟᱭᱜᱟ ᱥᱮᱱᱚᱜ ᱞᱟᱹᱜᱤᱫ ᱵᱟᱥ ᱢᱮᱱᱟᱜᱼᱟ ᱥᱟᱶᱛᱮ ᱴᱨᱮᱱ ᱦᱚᱸ ᱢᱮᱱᱟᱜᱼᱟ ᱚᱱᱟ ᱠᱚ ᱪᱷᱟᱲᱟ ᱚᱴᱳ ᱥᱮ ᱴᱳᱴᱳ ᱢᱮᱱᱟᱜᱼᱟ ᱟᱹᱰᱤ ᱠᱚᱢ ᱠᱷᱚᱨᱪᱟ ᱛᱮᱜᱮ ᱢᱤᱫᱴᱮᱱ ᱥᱟᱫᱷᱟᱨᱚᱱ ᱦᱚᱲ ᱢᱤᱫ ᱡᱟᱭᱜᱟ ᱠᱷᱚᱱᱟᱜ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟᱭ ᱪᱟᱞᱟᱣ ᱫᱟᱲᱮᱭᱟᱜᱼᱟ ᱱᱤᱭᱟᱹ ᱵᱤᱨᱵᱷᱩᱢ ᱡᱮᱞᱟᱨᱮ ᱟᱭᱢᱟᱜᱟᱱ ᱥᱚᱲᱚᱠ ᱦᱮᱱᱟᱜᱼᱟ ᱨᱟᱡᱽ ᱜᱨᱟᱢ ᱥᱚᱲᱚᱠ ᱢᱳᱲ ᱜᱨᱟᱢ ᱥᱚᱲᱚᱠ ᱞᱟᱵᱷᱯᱩᱨ ᱥᱚᱲᱚᱠ ᱟᱨᱚ ᱮᱢᱟᱱ ᱛᱮᱭᱟᱜ ᱠᱚ ᱵᱤᱨᱵᱷᱩᱢ ᱡᱮᱞᱟᱨᱮ ᱢᱤᱫᱴᱮᱱ ᱥᱴᱮᱴ ᱠᱷᱚᱱᱟᱜ ᱟᱨ ᱢᱤᱫᱴᱮᱱ ᱨᱟᱡᱡᱚ ᱠᱷᱚᱱᱟᱜ ᱮᱴᱟᱜ ᱨᱟᱡᱡᱚ ᱞᱟᱹᱜᱤᱫ ᱪᱟᱞᱟᱜ ᱞᱟᱹᱜᱤᱫ ᱦᱚᱸ ᱢᱟᱨᱟᱝ ᱢᱟᱨᱟᱝ ᱥᱚᱲᱚᱠ ᱢᱮᱱᱟᱜᱼᱟ ᱚᱱᱟ ᱪᱷᱟᱲᱟ ᱵᱤᱨᱵᱷᱩᱢ ᱛᱟᱞᱟ ᱛᱟᱞᱟᱛᱮ ᱵᱷᱟᱨᱚᱛ ᱥᱚᱨᱠᱟᱨᱟᱜ ᱡᱟᱸᱦᱟ ᱨᱮᱞ ᱵᱮᱵᱚᱥᱛᱷᱟ ᱢᱮᱱᱟᱜᱼᱟ ᱚᱱᱟᱦᱚᱸ ᱢᱮᱱᱟᱜ ᱜᱮᱭᱟ ᱵᱳᱞᱯᱩᱨ ᱥᱟᱱᱛᱤᱱᱤᱠᱮᱛᱚᱱ ᱠᱷᱚᱱ ᱵᱤᱦᱟᱨ ᱵᱳᱰᱟᱨ ᱫᱷᱟᱹᱵᱤᱡ